ᱦᱮᱞᱳ ᱤᱭᱟᱹ ᱥᱨᱟᱵᱚᱱᱛᱤᱢ ᱞᱟᱹᱭ ᱮᱫᱟ ᱥᱮ ᱚ ᱦᱚᱸ ᱟᱹᱞᱤᱧ ᱵᱟᱵᱮᱱ ᱴᱷᱤᱠᱟᱹᱭᱮᱫ ᱞᱤᱧᱟᱹ ᱚ ᱥᱚᱨᱚᱥᱚᱛᱤ ᱞᱤᱧ ᱞᱟᱹᱭ ᱮᱫᱼᱟ ᱤᱭᱟᱹ ᱚᱱᱛᱮ ᱥᱚᱨᱟᱭᱠᱮᱞᱞᱟ ᱡᱮᱞᱟ ᱥᱮᱫ ᱫᱚ ᱪᱮᱫ ᱞᱮᱠᱟ ᱦᱟᱸᱜ ᱡᱚᱢᱼᱧᱩ ᱠᱚ ᱵᱟᱝ ᱵᱟᱝᱥᱮᱱ ᱦᱩᱭ ᱠᱟᱱᱟ ᱚᱱᱛᱮ ᱫᱚ ᱱᱚᱛᱮ ᱫᱚ ᱚᱱᱠᱟ ᱢᱟ ᱵᱟᱞᱮ ᱤᱥᱤᱱ ᱵᱟᱲᱟ ᱟᱠᱟᱫᱼᱟ ᱟᱫᱚ ᱟᱸᱡᱚᱢᱟᱠᱟᱫᱼᱟ ᱞᱮ ᱚᱱᱠᱟ ᱚᱱᱛᱮ ᱟᱯᱮ ᱥᱮᱱ ᱚ ᱢᱟᱱᱮ ᱡᱚᱛᱚ ᱯᱟᱨᱟᱵᱽ ᱨᱮᱜᱮ ᱮᱱᱮᱡ ᱥᱮᱨᱮᱧ ᱫᱚ ᱦᱩᱭᱩᱜ ᱜᱮᱭᱟ ᱛᱟᱯᱮ ᱚ ᱦᱚ ᱦᱳᱭ ᱚᱱᱠᱟᱞᱮ ᱟᱸᱡᱚᱢᱟᱠᱟᱫᱼᱟ ᱟᱯᱮ ᱥᱮᱫ ᱨᱮ ᱪᱮᱞᱮᱫ ᱟᱹᱰᱤ ᱵᱮᱥ ᱯᱚᱨᱚᱵᱽ ᱠᱚᱯᱮ ᱢᱟᱱᱟᱣᱟ ᱦᱳᱭ ᱚᱱᱟ ᱠᱚᱫᱚ ᱞᱟᱫ ᱨᱟᱯᱟᱜ ᱠᱚᱜᱮᱟᱞᱮ ᱟᱞᱮ ᱦᱚᱸ ᱟᱫᱚ ᱚ ᱦᱚᱸ ᱦᱮᱸ ᱱᱚᱛᱮ ᱞᱮ ᱨᱟᱯᱟᱜ ᱠᱚᱜᱮᱭᱟ ᱠᱟᱴᱠᱚᱢ ᱠᱚ ᱞᱟᱫ ᱦᱚᱸᱞᱮ ᱞᱟᱫ ᱠᱚᱜᱮᱭᱟ ᱨᱟᱯᱟᱜ ᱦᱚᱸᱞᱮ ᱨᱟᱯᱟᱜ ᱠᱚᱜᱮᱭᱟ ᱟᱫᱚ ᱥᱮᱱᱚᱜ ᱞᱮ ᱢᱮᱱᱮᱫᱼᱟ ᱱᱟᱦᱟᱸᱜ ᱥᱮᱱ ᱚᱱᱟ ᱜᱮᱞᱮ ᱠᱩᱞᱤᱭᱮᱫ ᱯᱮᱭᱟ ᱠᱤ ᱪᱮᱫ ᱞᱮᱠᱟ ᱱᱟᱦᱟᱸᱜ ᱯᱟᱨᱟᱵᱽ ᱠᱚᱨᱮ ᱚ ᱦᱳᱭᱛᱚ ᱦᱳᱭ ᱪᱮᱫ ᱯᱟᱨᱟᱵᱽ ᱦᱳᱭ ᱱᱚᱛᱮ ᱚᱱᱠᱟ ᱜᱮᱞᱮ ᱢᱮᱱᱟ ᱪᱟᱣᱞᱮᱥᱟᱞᱟ ᱦᱳᱭ ᱚᱱᱠᱟ ᱜᱮᱞᱮ ᱞᱟᱹᱭᱟ ᱟᱞᱮᱫᱚ ᱦᱳᱭ ᱴᱷᱤᱠᱜᱮᱭᱟ ᱛᱚᱵᱮ ᱦᱳᱭ ᱴᱷᱤᱠᱜᱮᱭᱟ ᱦᱳᱭ